ᱵᱤᱨᱵᱷᱩᱢ ᱡᱮᱞᱟ ᱨᱮᱭᱟᱜ ᱵᱷᱟᱹᱞᱟᱹᱭ ᱞᱟᱹᱜᱤᱫ ᱛᱮᱫᱚ ᱥᱚᱨᱠᱟᱨ ᱟᱭᱢᱟ ᱟᱭᱢᱟᱭ ᱪᱮᱥᱴᱟᱭᱮᱜ ᱛᱟᱵᱳᱱᱟ ᱡᱟᱛᱮ ᱟᱵᱚ ᱜᱚᱴᱟ ᱥᱟᱶᱛᱟ ᱠᱤᱭᱟᱹ ᱵᱚᱱ ᱵᱷᱟᱹᱞᱟᱹᱭᱚᱜ ᱢᱟ ᱠᱤᱱᱛᱩ ᱟᱵᱚ ᱛᱮᱦᱚᱸ ᱪᱮᱥᱴᱟ ᱦᱩᱭᱩᱜ ᱛᱟᱵᱚᱱᱟ ᱡᱟᱛᱮ ᱟᱵᱚ ᱟᱹᱰᱤ ᱵᱷᱟᱹᱜᱤ ᱛᱮᱜᱮ ᱵᱚᱱ ᱪᱟᱞᱟᱜ ᱢᱟ ᱵᱟᱹᱲᱤᱡ ᱥᱮᱫ ᱟᱞᱚ ᱵᱚᱱ ᱪᱟᱞᱟᱜ ᱢᱟ ᱥᱚᱨᱠᱟᱨ ᱦᱚᱭ ᱪᱮᱥᱴᱟᱭᱮᱜ ᱜᱮᱭᱟ ᱟᱵᱚᱣᱟᱜ ᱡᱚᱛᱚᱥᱮᱜ ᱫᱤᱠ ᱫᱤᱭᱮ ᱵᱷᱟᱹᱜᱤᱭᱟ ᱡᱮᱢᱚᱱ ᱚᱞᱚᱜ ᱯᱟᱲᱦᱟᱜ ᱫᱤᱠ ᱫᱤᱭᱮ ᱫᱚ ᱥᱚᱨᱠᱟᱨ ᱫᱚ

ᱱᱤᱭᱟᱹ ᱫᱚ ᱚᱝᱜᱚᱱᱳᱣᱟᱲᱤ ᱠᱟᱹᱴᱤᱡ ᱜᱤᱫᱽᱨᱟᱹ ᱵᱟᱠᱷᱨᱟᱛᱮ ᱞᱟᱹᱴᱩ ᱜᱤᱫᱽᱨᱟᱹ ᱵᱟᱠᱷᱨᱟ ᱛᱮᱦᱚᱸ ᱟᱥᱮ ᱯᱟᱥᱮ ᱴᱚᱞᱟ ᱠᱚᱨᱮ ᱦᱚᱸ ᱢᱮᱱᱟᱜ ᱜᱮᱭᱟ ᱥᱩᱨ ᱨᱮᱜᱮ ᱤᱧ ᱫᱚ ᱪᱟᱞᱟᱜ ᱦᱩᱭᱩᱜᱼᱟ ᱥᱩᱨ ᱥᱩᱨ ᱨᱮᱜᱮ ᱵᱷᱟᱹᱜᱤ ᱤᱥᱠᱩᱞ ᱢᱮᱱᱟᱜᱼᱟ ᱚᱱᱰᱮ ᱵᱚᱱ ᱯᱟᱲᱦᱟᱣ ᱫᱟᱲᱮᱭᱟᱠᱚᱣᱟ ᱛᱳ ᱯᱟᱲᱦᱟᱣ ᱦᱚᱪᱚ ᱫᱟᱲᱮ ᱟᱠᱚᱣᱟ ᱛᱳ ᱚᱱᱰᱮ ᱦᱚᱸ ᱵᱷᱟᱹᱜᱤ ᱵᱮᱵᱚᱛᱷᱟ ᱢᱮᱱᱟᱜᱼᱟ ᱱᱮᱛᱟᱨ ᱠᱚᱫᱚ ᱢᱟᱥᱴᱟᱨ ᱠᱚᱸᱦᱚ ᱟᱢᱭᱟ ᱜᱟᱱ ᱟᱥᱮ ᱯᱟᱥᱮ ᱤᱥᱠᱩᱞ ᱠᱚᱨᱮᱱ ᱛᱳ ᱩᱱᱠᱩ ᱦᱚᱸ ᱪᱮᱥᱴᱟᱭ ᱫᱟᱠᱚ ᱮᱠᱴᱩ ᱵᱷᱟᱹᱜᱤ ᱯᱟᱲᱦᱟᱣ ᱞᱟᱹᱜᱤᱫ

ᱯᱟᱲᱦᱟᱜ ᱵᱟᱵᱚᱛ ᱛᱮ ᱦᱚᱸ ᱟᱭᱢᱟ ᱞᱟᱦᱟ ᱠᱟᱱᱟ ᱟᱨ ᱜᱟᱛᱮ ᱠᱷᱮᱞ ᱠᱚᱛᱮ ᱠᱚ ᱠᱚ ᱞᱟᱦᱟᱣ ᱠᱟᱱᱟ ᱡᱮᱢᱚᱱ ᱮᱠᱥᱴᱮᱨᱟ ᱠᱟᱨᱤᱠᱩᱞᱟᱨ ᱮᱠᱴᱤᱵᱷᱤᱴᱤ ᱢᱮᱱᱟᱜ ᱠᱟᱫᱟ ᱚᱱᱟᱨᱮᱦᱚᱸ ᱥᱚᱨᱠᱟᱨ ᱟᱹᱰᱤ ᱱᱚᱡᱚᱨ ᱮ ᱮᱢᱟᱜ ᱠᱟᱱᱟ ᱛᱳ ᱢᱩᱫᱽᱫᱷᱟ ᱠᱟᱛᱷᱟ ᱫᱚ ᱦᱩᱭᱩᱜ ᱠᱟᱱᱟ ᱡᱮ ᱥᱚᱨᱠᱟᱨ ᱦᱚᱸ ᱟᱵᱚ ᱥᱮᱡ ᱠᱟᱹᱢᱤ ᱞᱟᱹᱜᱤᱫ ᱮ ᱠᱟᱹᱢᱤᱭᱮᱫᱟ ᱟᱵᱚ ᱦᱚᱸ ᱮᱠᱴᱩ ᱟᱵᱚ ᱠᱷᱚᱡ ᱮᱠᱴᱩ ᱟᱵᱚᱵᱮᱱ ᱪᱮᱥᱴᱟᱭᱮᱫᱟ ᱡᱟᱛᱮᱵᱚᱱ ᱵᱷᱟᱹᱜᱤ ᱵᱚᱱ ᱠᱟᱹᱢᱤᱭᱮᱫᱟ ᱵᱷᱟᱹᱜᱤ ᱥᱮᱫ ᱵᱚᱱ ᱪᱟᱞᱟᱜᱼᱟ ᱛᱳ ᱟᱵᱚ ᱦᱚᱵᱚᱱ ᱫᱟᱲᱮᱭᱟᱜᱼᱟ ᱯᱟᱲᱦᱟᱜ ᱟᱵᱚᱱ ᱯᱟᱲᱦᱟᱜ ᱜᱮ ᱠᱟᱱᱟ ᱮᱠᱴᱩ ᱢᱮᱱ ᱡᱤᱱᱤᱥ ᱫᱚ ᱩᱱᱟᱹᱜ ᱮᱢ ᱯᱟᱲᱦᱟᱜᱼᱟ ᱩᱱᱟᱹᱜ ᱜᱮ ᱜᱮᱭᱟᱱ ᱮᱢ ᱦᱟᱛᱟᱣᱟ ᱜᱮᱭᱟᱱ ᱦᱟᱛᱟᱣ ᱠᱟᱛᱮᱜ ᱯᱟᱲᱦᱟᱜ ᱵᱟᱫ ᱫᱤᱭᱮ ᱟᱢ ᱡᱚᱫᱤ ᱟᱢ ᱡᱮ ᱢᱟᱥᱴᱟᱨ ᱜᱮ ᱦᱩᱭᱩᱜ ᱛᱟᱨ ᱠᱳᱱᱳ ᱵᱟᱝ ᱠᱟᱱᱟ ᱟᱢ ᱟᱨᱚ ᱯᱟᱲᱦᱟᱣ ᱠᱟᱛᱮᱜ ᱟᱭᱢᱟ ᱠᱤᱪᱷᱩᱢ ᱪᱮᱫ ᱫᱟᱲᱮᱭᱟᱜᱼᱟ ᱚᱱᱰᱮ ᱠᱷᱚᱱ ᱰᱟᱠᱛᱟᱨ ᱮᱢ ᱦᱩᱭ ᱫᱟᱲᱮᱭᱟᱜᱼᱟ ᱤᱧᱡᱤᱱᱤᱭᱟᱨ ᱮᱢ ᱦᱩᱭ ᱫᱟᱲᱮᱭᱟᱜᱼᱟ ᱛᱳ ᱚᱱᱟᱠᱚ ᱵᱷᱟᱵᱱᱟ ᱠᱟᱛᱮᱜ ᱜᱮ ᱥᱚᱨᱠᱟᱨ ᱵᱮᱥ ᱞᱮᱵᱮᱞ ᱠᱷᱚᱱ ᱜᱷᱟᱱᱮ ᱪᱮᱥᱴᱟᱭᱮᱫᱟ ᱡᱟᱛᱮ ᱟᱵᱚ ᱨᱮᱱ ᱜᱤᱫᱽᱨᱟᱹ ᱠᱚ ᱥᱮ ᱡᱟᱸᱦᱟᱭ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱯᱟᱲᱦᱟᱜ ᱨᱮᱜᱮ ᱤᱱᱵᱷᱚᱞᱵ ᱠᱚ ᱛᱟᱸᱦᱮᱱ ᱢᱟ ᱚᱱᱟ ᱛᱮᱜᱮ ᱚᱝᱜᱚᱱᱳᱣᱟᱲᱤ ᱤᱥᱠᱩᱞ ᱠᱚ ᱵᱮᱱᱟᱣ ᱦᱚᱪᱚᱭᱮᱫᱟ ᱟᱭᱢᱟ ᱟᱭᱢᱟ ᱚᱱᱟ ᱨᱮᱭᱟᱜ ᱟᱭᱢᱟ ᱟᱭᱢᱟ ᱴᱟᱠᱟᱭ ᱤᱱᱵᱷᱮᱥᱴ ᱮᱫᱟ ᱤᱥᱠᱩᱞ ᱵᱮᱱᱟᱣ ᱞᱟᱹᱜᱤᱫ ᱟᱵᱚᱣᱟᱜ ᱯᱨᱟᱤᱢᱟᱨᱤ ᱤᱥᱠᱩᱞ ᱠᱚ ᱢᱮᱱᱟᱜ ᱠᱟᱫᱟ ᱦᱟᱭ ᱤᱥᱠᱩᱞ ᱠᱚ ᱢᱮᱱᱟᱜ ᱠᱟᱫᱟ ᱱᱮᱛᱟᱨ ᱢᱟ ᱟᱰᱮᱯᱟᱥᱮ ᱴᱚᱞᱟ ᱠᱚᱨᱮ ᱢᱟ ᱦᱟᱭ ᱤᱥᱠᱩᱞ ᱦᱚᱸ ᱰᱷᱮᱨ ᱮᱱᱟ ᱛᱳ ᱥᱤᱠᱠᱷᱟ ᱵᱮᱵᱚᱥᱛᱷᱟ ᱫᱤᱠ ᱫᱤᱭᱳᱳ ᱮᱠᱴᱩ ᱦᱚᱞᱮᱳ ᱵᱷᱟᱜᱤᱜ ᱠᱟᱱ ᱜᱮᱭᱟ ᱞᱟᱦᱟ ᱠᱷᱚᱱ ᱠᱷᱚᱡ ᱫᱚ ᱟᱨ ᱮᱜᱨᱤᱠᱟᱞᱪᱟᱨ ᱨᱮᱦᱚᱸ ᱤᱧ ᱫᱩᱧ ᱢᱮᱱᱟ ᱡᱮ ᱟᱨ ᱮᱠᱴᱩ ᱥᱚᱨᱠᱟᱨ ᱡᱚᱫᱤ ᱫᱟᱲᱮᱭᱟᱜ ᱠᱷᱟᱱ ᱜᱨᱟᱢ ᱚᱧᱪᱚᱞ ᱢᱮᱱᱟᱜ ᱠᱟᱫᱟ ᱚᱱᱟ ᱠᱚᱨᱮ ᱫᱚ ᱮᱠᱴᱩ ᱮᱜᱨᱤᱠᱟᱞᱪᱟᱨ ᱨᱮᱫᱚᱭ ᱮᱠᱴᱩ ᱥᱟᱦᱟᱡᱡᱚ ᱞᱮᱠᱚ ᱠᱷᱟᱱ ᱫᱚ ᱟᱹᱰᱤ ᱵᱷᱟᱹᱜᱤ ᱦᱩᱭᱩᱜᱼᱟ ᱠᱤᱱᱛᱩ ᱵᱮᱝᱠ ᱠᱷᱚᱱ ᱢᱟ ᱟᱠᱚ ᱢᱟ ᱞᱳᱱ ᱠᱚ ᱧᱟᱢᱮᱜ ᱠᱟᱱ ᱡᱟᱸᱦᱟᱭ ᱴᱟᱠᱟ ᱯᱚᱭᱥᱟ ᱵᱟᱹᱱᱩᱜ ᱠᱟᱜ ᱛᱟᱭ ᱪᱟᱥ ᱥᱟᱱᱟᱭᱮ ᱠᱷᱟᱱ ᱫᱚ ᱩᱱᱤ ᱫᱚ ᱪᱟᱥ ᱫᱟᱲᱮᱭᱟᱜᱼᱟ ᱠᱤᱱᱛᱩ ᱡᱟᱸᱦᱟᱭ ᱫᱚ ᱪᱮᱫ ᱜᱮ ᱵᱟᱱᱩᱜ ᱠᱟᱜ ᱛᱟᱭᱟ ᱡᱚᱢᱤ ᱡᱟᱭᱜᱟ ᱫᱚ ᱪᱮᱫ ᱦᱚᱸ ᱵᱟᱹᱱᱩᱜ ᱠᱟᱜ ᱛᱟᱭᱟ ᱩᱱᱤ ᱞᱟᱹᱜᱤᱫ ᱫᱚ ᱪᱮᱫ ᱮ ᱪᱤᱠᱟᱹᱭᱟ ᱩᱱᱤ ᱫᱚ ᱠᱟᱹᱢᱤ ᱡᱚᱝ ᱠᱷᱟᱴᱟᱣ ᱦᱩᱭᱩᱜ ᱠᱟᱱ ᱛᱟᱭᱟ ᱠᱟᱢᱤ ᱠᱟᱛᱮᱜ ᱛᱟᱭᱛᱳ ᱪᱟᱥᱵᱟᱥ ᱠᱚᱨᱮ ᱦᱚᱸ ᱡᱟᱸᱦᱟᱭ ᱠᱚ ᱢᱤᱫᱴᱟᱱ ᱥᱚᱨᱠᱟᱨᱤ ᱵᱮᱱᱟᱣ ᱫᱟᱲᱮᱭᱟᱜᱼᱟ ᱫᱚᱠᱟᱱ ᱡᱟᱸᱦᱟᱨᱮ ᱵᱤᱡ ᱠᱚ ᱛᱟᱸᱦᱮᱱᱟ ᱪᱟᱨᱟ ᱠᱚ ᱛᱟᱸᱦᱮᱱᱟ ᱚᱱᱰᱮ ᱮᱠᱴᱩ ᱠᱚᱢ ᱫᱟᱢ ᱛᱮ ᱮᱢᱟ ᱠᱚ ᱮᱢᱟ ᱠᱚᱢᱟ ᱪᱟᱹᱥᱤ ᱠᱟᱨᱚᱱ ᱪᱟᱹᱥᱤ ᱜᱮ ᱮᱠᱢᱟᱛᱨᱚ ᱮᱠᱢᱟᱛᱨᱚ ᱜᱮ ᱫᱮᱥ ᱠᱚ ᱪᱟᱞᱟᱣᱮᱫᱟ ᱪᱟᱹᱤ ᱵᱟᱠᱚ ᱛᱟᱸᱦᱮᱱ ᱠᱷᱟᱱ ᱫᱚ ᱟᱵᱚ ᱫᱚ ᱪᱮᱫ ᱵᱟᱵᱚ ᱡᱚᱢ ᱧᱟᱢᱼᱟ ᱡᱟᱸᱦᱟᱭ ᱠᱚ ᱪᱟᱥ ᱮᱫ ᱠᱟᱱᱟ ᱩᱱᱠᱩ ᱜᱮ ᱮᱠᱫᱚᱢ ᱡᱚᱢ ᱠᱚ ᱮᱢᱟᱵᱚᱱ ᱠᱟᱱᱟ ᱚᱱᱰᱮ ᱠᱷᱚᱡ ᱜᱮ ᱜᱳᱴᱟ ᱫᱤᱥᱚᱢᱨᱮ ᱡᱚᱢ ᱪᱟᱞᱟᱜ ᱠᱟᱱᱟ ᱟᱵᱚ ᱱᱚᱰᱮ ᱫᱚ ᱠᱟᱹᱴᱤᱡ ᱠᱟᱹᱴᱤᱡ ᱪᱟᱹᱥᱤ ᱢᱮᱱᱟᱜ ᱠᱟᱜ ᱠᱚᱣᱟ ᱴᱷᱤᱠ ᱜᱮᱭᱟ ᱠᱤᱱᱛᱩ ᱡᱟᱸᱦᱟᱭ ᱡᱟᱸᱦᱟᱭ ᱞᱟᱹᱴᱩ ᱪᱟᱹᱥᱤ ᱢᱮᱱᱟᱜ ᱠᱟᱜ ᱠᱚᱣᱟ ᱩᱱᱠᱩ ᱫᱚ ᱪᱮᱫ ᱠᱚ ᱪᱮᱠᱟᱭᱟ ᱩᱱᱠᱩ ᱫᱚ ᱞᱟᱹᱴᱩ ᱞᱟᱹᱴᱩ ᱡᱚᱢᱤ ᱢᱮᱱᱟᱜ ᱠᱟᱜ ᱛᱟᱠᱚᱣᱟ ᱞᱟᱹᱴᱩ ᱞᱟᱹᱴᱩ ᱟᱭᱢᱟ ᱟᱭᱢᱟ ᱡᱳᱨᱟ ᱠᱚ ᱞᱟᱜᱟᱣ ᱠᱚᱣᱟ ᱮᱵᱟᱨ ᱜᱨᱟᱢ ᱚᱧᱪᱚᱞ ᱨᱮᱫᱚ ᱩᱱᱠᱩ ᱟᱜ ᱫᱚ ᱠᱟᱹᱴᱤᱡ ᱠᱟᱹᱴᱤᱡ ᱫᱚ ᱟᱠᱚᱣᱟᱜ ᱞᱟᱡ ᱡᱚᱢ ᱞᱟᱹᱜᱤᱫ ᱜᱮ ᱵᱮᱥᱛᱚ ᱢᱮᱱᱟᱜ ᱠᱟᱜ ᱠᱚᱣᱟ ᱚᱱᱟ ᱱᱚᱰᱮ ᱡᱚᱫᱤ ᱟᱨ ᱮᱠᱴᱩ ᱡᱚᱫᱤ ᱥᱟᱦᱟᱡᱡᱚ ᱞᱮᱠᱚ ᱠᱷᱟᱡ ᱥᱚᱨᱠᱟᱨ ᱛᱟᱦᱞᱮ ᱟᱭᱢᱟ ᱟᱭᱢᱟ ᱥᱟᱨᱦᱟᱣ ᱦᱩᱭ ᱠᱚᱜᱼᱟ ᱟᱨ ᱦᱮᱞᱛᱷ ᱠᱮᱭᱟᱨ ᱫᱤᱠ ᱛᱷᱮᱠᱮ ᱫᱚ ᱥᱚᱨᱠᱟᱨ ᱱᱮᱛᱟᱨ ᱚᱝᱜᱚᱱᱳᱟᱲᱤ ᱨᱮᱦᱚᱸ ᱱᱮᱛᱟᱨ ᱦᱮᱞᱛᱷ ᱠᱮᱭᱟᱨ ᱥᱮᱱᱴᱟᱨ ᱟᱞᱟᱫᱟ ᱵᱷᱟᱵᱮ ᱵᱮᱱᱟᱣᱟ ᱠᱟᱫᱟ ᱚᱱᱰᱮ ᱚᱱᱰᱮ ᱡᱟᱸᱦᱟᱭ ᱠᱚ ᱴᱚᱞᱟ ᱨᱮᱱ ᱵᱟ ᱟᱰᱮ ᱯᱟᱥᱮ ᱴᱚᱞᱟ ᱨᱮᱱ ᱡᱟᱸᱦᱟᱭ ᱢᱮᱱᱟᱜ ᱠᱚᱣᱟ ᱩᱨ ᱥᱩᱨ ᱠᱚᱨᱮᱱ ᱚᱱᱰᱮ ᱠᱚ ᱪᱟᱞᱟᱣ ᱫᱟᱲᱮᱭᱟᱜᱼᱟ ᱚᱱᱰᱮ ᱯᱷᱤᱨᱤᱛᱮ ᱨᱟᱱ ᱠᱚ ᱮᱢᱟ ᱠᱚᱣᱟ ᱟᱨ ᱚᱰᱮ ᱯᱷᱤᱨᱤ ᱛᱮᱜᱮ ᱴᱤᱨᱤᱴᱢᱮᱱᱴ ᱦᱩᱭᱩᱜᱼᱟ ᱠᱳᱱᱳ ᱴᱟᱠᱟ ᱯᱚᱭᱥᱟ ᱵᱟᱝ ᱞᱟᱜᱟᱜᱼᱟ ᱟᱨ ᱚᱰᱮ ᱡᱟᱸᱦᱟᱭ ᱠᱚ ᱠᱩᱲᱤ ᱦᱚᱲ ᱢᱮᱱᱟᱜ ᱠᱟᱜ ᱠᱚᱣᱟ ᱟᱹᱰᱤ ᱠᱚ ᱥᱩᱵᱤᱫᱷᱟ ᱠᱟᱱᱟ ᱚᱰᱮ ᱫᱚ ᱛᱳ ᱤᱱᱟᱹᱜᱤᱧ ᱞᱟᱹᱭᱭᱮᱫ ᱛᱟᱸᱦᱮᱱᱟ ᱡᱮ ᱦᱮᱞᱛᱷ ᱠᱮᱭᱟᱨ ᱥᱮ ᱡᱟᱸᱦᱟ ᱠᱚ ᱢᱮᱱ ᱢᱮᱱ ᱡᱤᱱᱤᱥ ᱠᱟᱱᱟ ᱥᱤᱠᱷᱟ ᱵᱮᱵᱚᱥᱛᱷᱟ ᱦᱮᱞᱛᱷ ᱠᱮᱭᱟᱨ ᱠᱨᱤᱥᱤ ᱱᱤᱭᱟᱹ ᱠᱚ ᱵᱟᱨᱮ ᱫᱚ ᱮᱠᱫᱚᱢ ᱵᱮᱥ ᱠᱟᱱᱟ ᱱᱤᱭᱟᱹ ᱠᱚ ᱵᱟᱝ ᱪᱷᱟᱲᱟ ᱟᱵᱚ ᱫᱮᱥ ᱵᱟᱝᱜᱮ ᱪᱟᱞᱟᱜᱼᱟ ᱛᱳ ᱱᱤᱭᱟᱹ ᱠᱚᱜᱮ ᱮᱠᱴᱩ ᱥᱴᱚᱨᱚᱝ ᱮᱠᱴᱩ ᱵᱷᱟᱹᱜᱤ ᱠᱚᱨᱟᱣ ᱫᱚᱨᱠᱟᱨ ᱦᱩᱭᱩᱜᱼᱟ ᱟᱨ ᱫᱮᱠᱷᱤ ᱥᱚᱨᱠᱟᱨ ᱮᱠᱴᱩ ᱮᱠᱴᱩ ᱵᱮᱸᱜᱮᱫ ᱫᱟᱭ ᱟᱨ ᱛᱳ ᱱᱤᱭᱟᱹ ᱜᱮ ᱤᱧᱟᱹᱜ ᱢᱮᱱ ᱫᱚ ᱟᱨ ᱪᱮᱫ ᱦᱚᱸ ᱵᱟᱝ